ᱢᱟᱞᱫᱟ ᱡᱮᱞᱟ ᱫᱚ ᱟᱹᱰᱤ ᱞᱟᱛᱟᱨ ᱜᱟᱛᱟᱠ ᱨᱮ ᱢᱮᱱᱟᱜᱼᱟ ᱪᱮᱫᱟᱜ ᱥᱮ ᱱᱚᱸᱰᱮ ᱫᱚ ᱫᱟᱜ ᱥᱮᱡᱽ ᱵᱮᱵᱚᱥᱛᱟ ᱥᱮᱨᱚᱠᱚᱢ ᱵᱟᱹᱱᱩᱜᱼᱟ ᱫᱟᱜ ᱥᱮᱡᱽ ᱨᱮ ᱡᱩᱫᱤ ᱵᱮᱵᱚᱥᱛᱷᱟ ᱦᱩᱭ ᱠᱚᱜ ᱠᱷᱟᱡ ᱛᱚᱵᱮ ᱪᱟᱹᱥᱤ ᱠᱷᱮᱛᱨᱮ ᱟᱹᱰᱤ ᱱᱟᱯᱟᱭ ᱠᱚ ᱵᱮᱵᱚᱦᱟᱨ ᱠᱮᱭᱟ ᱥᱮ ᱵᱷᱟᱜᱤ ᱪᱟᱥ ᱵᱟᱥ ᱠᱚ ᱩᱛᱯᱚᱱᱱᱚ ᱠᱮᱭᱟ ᱥᱮ ᱠᱚ ᱧᱟᱢ ᱠᱮᱭᱟ ᱛᱚ ᱚᱱᱟ ᱵᱟᱝ ᱛᱮ ᱫᱟᱜ ᱵᱟᱝ ᱠᱷᱟᱹᱛᱤᱨ ᱛᱮ ᱥᱮᱨᱚᱠᱚᱢ ᱪᱟᱥᱵᱟᱥ ᱥᱮ ᱨᱚᱠᱚᱢ ᱵᱟᱝ ᱦᱩᱭᱩᱜ ᱠᱟᱱᱟ ᱛᱚ ᱚᱱᱟ ᱠᱚ ᱞᱟᱹᱜᱤᱫ ᱛᱮᱜᱮ ᱟᱹᱰᱤ

ᱫᱟᱜ ᱨᱮᱭᱟᱜ ᱵᱮᱵᱚᱥᱛᱷᱟ ᱟᱹᱰᱤ ᱞᱟᱹᱠᱛᱤᱭᱟᱱ ᱠᱟᱱᱟ ᱤᱱᱟᱹᱯᱚᱨᱮ ᱤᱥᱠᱩᱞ ᱨᱮᱦᱚᱸ ᱡᱩᱫᱤ ᱵᱟᱹᱲᱛᱤ ᱦᱩᱭ ᱠᱚᱜᱼᱟ ᱛᱟᱦᱚᱞᱮ ᱜᱤᱫᱽᱨᱟᱹ ᱦᱚᱸ ᱚᱸᱰᱮ ᱵᱷᱟᱜᱮ ᱚᱞᱚᱜ ᱯᱟᱲᱦᱟᱜ ᱠᱚ ᱥᱮᱬᱟ ᱠᱮᱭᱟ ᱥᱮᱵᱚᱱ ᱪᱮᱫ ᱫᱟᱲᱮ ᱠᱮᱠᱚᱣᱟ ᱥᱮ ᱯᱷᱮᱠᱴᱟᱨᱤ ᱤᱱᱡᱤᱱᱤᱭᱟᱨᱤᱝ ᱠᱚᱞᱮᱡᱽ ᱠᱚᱞᱮᱡᱽ ᱠᱚ ᱡᱚᱫᱤ ᱛᱟᱦᱮᱸ ᱠᱚᱜᱼᱟ ᱛᱟᱦᱚᱞᱮ ᱚᱱᱟ ᱠᱚᱨᱮ ᱦᱚᱸ ᱟᱵᱚ ᱵᱚᱱ ᱚᱞ ᱯᱟᱲᱦᱟᱣ ᱫᱟᱲᱮ ᱠᱮᱭᱟ